ᱦᱮᱸ ᱦᱮᱞᱳ ᱮᱭᱟ ᱵᱟᱢ ᱪᱤᱱᱦᱟᱹᱣᱤᱧ ᱠᱟᱱᱟ ᱤᱧ ᱥᱟᱜᱮᱱ ᱵᱮᱥᱨᱟᱧ ᱞᱟᱹᱭᱫᱟ ᱟᱪᱪᱷᱟ ᱟᱪᱪᱷᱟ ᱵᱩᱡᱽ ᱫᱟᱲᱮᱭᱟᱫᱟᱢ ᱥᱮ ᱵᱟᱝ ᱦᱮᱸ ᱮᱠᱷᱚᱱ ᱫᱚ ᱵᱮᱥ ᱴᱷᱤᱠ ᱜᱮ ᱦᱮᱸ ᱮᱠᱷᱚᱱ ᱫᱚ ᱥᱟᱱᱟᱢ ᱠᱚᱜᱮ ᱱᱟᱯᱟᱭ ᱜᱮ ᱟᱯᱮ ᱨᱮᱱ ᱜᱮ ᱦᱮᱸ ᱦᱮᱸ ᱟᱭᱳ ᱨᱩᱣᱟᱹᱭᱮᱫᱮ ᱠᱟᱱ ᱛᱟᱦᱮᱱ ᱮᱠᱷᱚᱱ ᱵᱮᱥ ᱜᱮ ᱢᱮᱱᱟᱭᱟᱛᱚ ᱟᱭᱢᱟ ᱫᱤᱱ ᱯᱚᱨ ᱧᱟᱯᱟᱢ ᱭᱟ ᱦᱮᱸ ᱦᱮᱸ ᱟᱫᱚᱧ ᱫᱤᱥᱟᱹ ᱧᱟᱢ ᱠᱮᱫ ᱢᱮᱭᱟ ᱚᱱᱟᱛᱮ ᱠᱚᱱᱴᱮᱠ ᱠᱮᱫ ᱢᱤᱭᱟᱹᱧ ᱢᱮᱱᱫᱟᱹᱧ ᱥᱟᱹᱜᱩᱱᱫᱟ ᱢᱮᱱᱟᱭᱟ ᱠᱟᱹᱴᱤᱡ ᱤᱧ ᱯᱷᱳᱱᱟᱭ ᱜᱮ ᱚᱱᱟᱜᱮ ᱴᱩᱨ ᱪᱟᱞᱟᱜ ᱦᱩᱭᱩᱜ ᱞᱟᱹᱜᱤᱫ ᱵᱩᱡᱽᱫᱟᱢ ᱥᱟᱹᱜᱩᱱ ᱫᱟ ᱦᱮᱸ ᱟᱯᱮ ᱥᱮᱫ ᱜᱮ ᱟᱫᱚ ᱦᱮᱸ ᱦᱮᱸ ᱚᱱᱮ ᱛᱚ ᱚᱱᱟ ᱜᱮᱠᱚ ᱞᱟᱹᱭᱫᱟ ᱡᱮ ᱟᱞᱮ ᱟᱹᱛᱩ ᱠᱚᱨᱮᱱ ᱞᱟᱹᱭ ᱫᱟᱠᱚ ᱡᱮ ᱴᱩᱨ ᱯᱮ ᱪᱟᱞᱟᱜ ᱠᱷᱟᱱ ᱪᱷᱟᱛᱟ ᱧᱮᱞ ᱵᱚ ᱪᱟᱞᱟᱜᱼᱟ ᱚᱠᱟ ᱥᱮᱫ ᱯᱩᱨᱵᱚ ᱵᱚᱨᱫᱷᱚᱢᱟᱱ ᱨᱮ ᱦᱩᱭᱩᱜᱼᱟ ᱢᱮᱱᱛᱮ ᱟᱫᱚ ᱚᱱᱟᱜᱤᱧ ᱢᱮᱱᱫᱟ ᱛᱟᱦᱞᱮ ᱯᱩᱨᱵᱚ ᱵᱚᱨᱫᱷᱚᱢᱟᱱ ᱨᱮ ᱤᱧᱟᱹᱜ ᱢᱤᱫᱴᱮᱱ ᱥᱟᱹᱜᱩᱱ ᱵᱚᱞᱮ ᱢᱤᱫᱴᱮᱱ ᱩᱱᱤ ᱠᱚᱱᱴᱮᱠᱴ ᱞᱟᱭ ᱜᱤᱧ ᱩᱱᱤ ᱵᱷᱟᱜᱮ ᱴᱷᱤᱠ ᱮ ᱴᱷᱤᱠᱟᱱᱟᱭ ᱞᱟᱹᱭ ᱫᱟᱲᱮᱣᱟᱵᱚᱱᱟ ᱟᱫᱚ ᱚᱱᱟ ᱛᱮᱜᱮ ᱟᱨᱠᱤ ᱫᱤᱥᱟᱹ ᱧᱟᱢ ᱦᱩᱭᱱᱟ ᱟᱢᱫᱚ ᱚ ᱵᱟᱭᱤᱥᱮ ᱵᱷᱟᱫᱚᱨ ᱚᱻ ᱦᱮᱸ ᱦᱮᱸ ᱦᱮᱸ ᱦᱮᱸ ᱦᱮᱸ ᱦᱮᱸ ᱚᱱᱟᱜᱮ ᱛᱚ ᱟᱢ ᱢᱟᱢ ᱞᱟᱹᱭᱮᱫ ᱠᱟᱱ ᱦᱟᱸᱜ ᱛᱚ ᱵᱟᱭᱤᱥᱮ ᱵᱷᱟᱫᱚᱨ ᱚᱱᱟᱜᱮ ᱟᱫᱚ ᱛᱟᱦᱞᱮ ᱥᱟᱹᱜᱩᱱ ᱢᱮᱱ ᱫᱚ ᱦᱩᱭᱩᱜ ᱠᱟᱱᱟ ᱢᱟᱱᱮ ᱛᱤᱨᱞᱟᱹ ᱠᱚᱦᱚ ᱦᱚᱛᱞᱮ ᱤᱫᱤᱭᱮᱫ ᱠᱚᱣᱟ ᱟᱫᱚ ᱠᱟᱹᱴᱤᱡ ᱤᱭᱟᱹ ᱛᱟᱦᱮᱸ ᱡᱟᱭᱜᱟ ᱵᱮᱥᱴᱷᱤᱠ ᱧᱟᱢ ᱞᱮᱱᱠᱷᱟᱱ ᱵᱷᱟᱜᱮ ᱦᱩᱭ ᱠᱚᱜᱼᱟ ᱪᱮᱫᱟᱜ ᱥᱮ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱚᱱᱮ ᱡᱟᱦᱟᱸ ᱪᱷᱟᱛᱟ ᱚᱱᱟ ᱫᱚ ᱞᱟᱹᱭ ᱫᱟᱢ ᱵᱟᱭᱤᱥ ᱛᱟᱨᱤᱠᱷ ᱦᱮᱸᱵᱟᱝ ᱟᱪᱪᱷᱟ ᱟᱪᱪᱷᱟ ᱡᱟᱭᱦᱳᱠ ᱟᱫᱚ ᱚᱱᱟᱜᱮ ᱪᱟᱞᱟᱜ ᱟᱞᱮ ᱛᱟᱦᱞᱮ ᱛᱤᱥ ᱠᱚᱛᱮᱞᱮ ᱩᱰᱩᱠᱚᱜᱼᱟ ᱛᱟᱦᱞᱮ ᱚᱱᱟᱞᱮ ᱧᱮᱞ ᱛᱤᱭᱳᱜᱟ ᱞᱟᱹᱭ ᱢᱮᱥᱮ ᱱᱟᱨᱠᱮᱞ ᱠᱟᱲᱟᱠᱟᱹᱲᱤ ᱦᱮᱸ ᱦᱮᱸ ᱛᱳ ᱥᱟᱹᱜᱩᱱ ᱛᱳ ᱟᱢ ᱟᱞᱮ ᱩᱯᱚᱨ ᱢᱟᱱᱮ ᱟᱞᱮ ᱟᱹᱛᱩ ᱠᱚᱨᱮᱱ ᱥᱟᱱᱟᱢ ᱦᱚᱲᱟᱜ ᱤᱭᱟᱹ ᱵᱷᱟᱨᱮᱢ ᱦᱟᱛᱟᱣᱫᱟ ᱡᱮᱦᱮᱛᱩ ᱟᱞᱮ ᱟᱹᱛᱩ ᱥᱮ ᱪᱮᱫ ᱠᱚ ᱢᱮᱛᱟᱜ ᱠᱟᱱᱟ ᱠᱟᱲᱟᱠᱟᱹᱲᱤ ᱥᱮ ᱡᱟᱦᱟᱸ ᱨᱮ ᱚᱱᱟ ᱡᱟᱭᱜᱟᱢ ᱟᱹᱪᱩᱨ ᱞᱮᱭᱟ ᱟᱞᱮ ᱫᱚ ᱡᱮᱦᱮᱛᱩ ᱚᱪᱮᱱᱟ ᱦᱚᱲ ᱛᱚ ᱚᱱᱟ ᱠᱷᱟᱹᱛᱤᱨ ᱢᱟᱱᱮ ᱟᱢᱟᱜ ᱡᱚᱛᱚ ᱵᱚᱦᱚᱱ ᱠᱤᱪᱷᱩ ᱢᱟᱱᱮ ᱟᱞᱮ ᱩᱯᱚᱨ ᱢᱟᱱᱮ ᱡᱟᱦᱟᱱᱟᱜ ᱟᱢᱟᱜ ᱡᱚᱢ ᱧᱩ ᱛᱷᱮᱠᱮ ᱥᱩᱨᱩ ᱠᱚᱨᱮ ᱡᱚᱛᱚ ᱠᱤᱪᱷᱩ ᱟᱞᱮ ᱩᱯᱚᱨ ᱴᱷᱤᱠ ᱜᱮᱭᱟ ᱦᱮᱸ ᱦᱮᱸ ᱦᱮᱸ ᱦᱮᱸ ᱦᱮᱸ ᱛᱟᱦᱞᱮ ᱜᱚᱴᱟ ᱦᱩᱭ ᱱᱟ ᱵᱟᱭᱤᱥ ᱛᱟᱹᱨᱤᱠᱷ ᱛᱚ ᱛᱟᱨ ᱢᱚᱫᱽᱫᱷᱮ ᱟᱞᱮ ᱞᱟᱜᱟᱣ ᱞᱮᱭᱟ ᱢᱤᱫ ᱫᱤᱱ ᱜᱟᱱ ᱫᱚ ᱞᱟᱜᱟᱣ ᱞᱮᱭᱟ ᱠᱩᱲᱤ ᱛᱟᱹᱨᱤᱠᱷ ᱞᱮ ᱩᱰᱩᱝᱚᱜᱼᱟ ᱦᱮᱸ ᱛᱚ ᱵᱮᱥ ᱴᱷᱤᱠ ᱴᱷᱤᱠ ᱜᱮᱭᱟ ᱛᱟᱦᱞᱮ ᱥᱟᱹᱜᱩᱱ ᱫᱟ ᱦᱮᱸ ᱛᱟᱦᱞᱮᱧ ᱫᱚᱦᱚᱭ ᱫᱟ ᱦᱮᱸ